ᱟᱞᱮ ᱯᱩᱨᱩᱞᱤᱭᱟᱹ ᱦᱚᱱᱚᱛ ᱨᱮᱱ ᱫᱚ ᱱᱚᱝᱠᱟ ᱧᱚᱜ ᱞᱮ ᱠᱟᱹᱢᱤᱭᱟ ᱡᱮ ᱵᱤᱥᱤᱨ ᱵᱷᱟᱜᱽ ᱫᱚ ᱟᱞᱮ ᱫᱚ ᱪᱟᱥ ᱟᱨ ᱢᱮᱨᱚᱢ ᱥᱩᱠᱨᱤ ᱵᱷᱤᱰᱤ ᱰᱟᱝᱨᱤ ᱠᱚ ᱠᱚᱫᱚ ᱵᱟᱡᱟᱨ ᱠᱟᱹᱢᱤ ᱡᱟᱦᱟᱭ ᱠᱚ ᱵᱟᱝᱠᱚ ᱪᱟᱞᱟᱜ ᱠᱟᱱᱟ ᱩᱱᱠᱩ ᱫᱚ ᱟᱭᱟᱜ ᱠᱩᱲᱟᱹᱭ ᱦᱩᱭᱩᱜ ᱞᱮᱠᱟ ᱫᱚᱥ ᱜᱷᱚᱨ ᱨᱮᱱᱮ ᱦᱟᱛᱟᱣ ᱠᱟᱫ ᱠᱚᱣᱟ ᱰᱟᱝᱨᱤ ᱩᱝᱠᱩ ᱫᱚᱥ ᱜᱷᱚᱨ ᱨᱮᱱᱜᱮ ᱵᱟᱨᱭᱟ ᱠᱟᱛᱮ ᱥᱟᱵ ᱠᱷᱟᱡ ᱫᱚ ᱠᱩᱲᱤᱴᱤ ᱠᱚ ᱦᱩᱭᱩᱜ ᱠᱟᱱ ᱛᱟᱭᱟ ᱛᱚ ᱟᱭᱟᱜ ᱢᱩᱡᱩᱨᱤ ᱫᱚ ᱚᱸᱰᱮ ᱠᱷᱚᱡ ᱜᱮ ᱦᱩᱭᱩᱜ ᱠᱟᱱ ᱛᱟᱭᱟ ᱟᱨ ᱵᱟᱠᱤ ᱡᱟᱦᱟᱭ ᱵᱟᱝᱮ ᱠᱩᱥᱤᱣᱟᱜ ᱠᱟᱱᱟ ᱢᱤᱫᱵᱟᱨᱭᱟ ᱚᱝᱠᱟ ᱤᱭᱟᱹ ᱠᱩᱦᱚᱸᱛᱚ ᱵᱮᱠᱟᱨ ᱵᱮᱠᱟᱨ ᱠᱚ ᱢᱮᱱᱟᱜ ᱠᱚᱣᱟ ᱩᱱᱤ ᱫᱚ ᱵᱟᱡᱟᱨ ᱥᱮᱜ ᱜᱮ ᱵᱤᱥᱤᱭ ᱧᱤᱨᱟᱜᱼᱟ ᱚᱱᱛᱮ ᱫᱚ ᱦᱚᱲ ᱠᱚ ᱯᱚᱠᱚᱲᱤ ᱠᱚ ᱵᱚᱦᱩᱛ ᱠᱤᱪᱷᱩ ᱡᱚᱢᱮ ᱧᱟᱢᱟ ᱛᱚᱵᱮ ᱚᱱᱛᱮ ᱫᱚ ᱵᱤᱥᱤᱨ ᱵᱷᱟᱜᱽ ᱫᱚ ᱵᱟᱝᱠᱚ ᱪᱟᱞᱟᱜᱼᱟ ᱟᱞᱮ ᱫᱚ ᱪᱟᱥᱵᱟᱥ ᱟᱨ ᱱᱚᱣᱟ ᱤᱭᱟᱹᱠᱚᱜᱮ ᱥᱟᱨᱵᱷᱤᱥ ᱢᱮᱱ ᱦᱚᱸ ᱢᱮᱱᱟᱜ ᱫᱚ ᱢᱮᱱᱟᱜ ᱠᱚ ᱜᱮᱭᱟ ᱠᱷᱩᱵ ᱠᱚᱢ ᱯᱟᱹᱦᱤᱞ ᱡᱟᱦᱟᱭ ᱠᱚ ᱤᱭᱟᱹᱣ ᱠᱟᱱᱟ ᱩᱝᱠᱩᱠᱚᱜᱮ ᱱᱮᱛᱟᱨ ᱠᱚᱢᱟ ᱪᱤᱞᱤᱜᱮ ᱵᱟᱝᱠᱚ ᱧᱟᱢᱮᱫ ᱟᱫᱚ ᱚᱱᱠᱟ ᱠᱟᱛᱮ ᱟᱨ ᱟᱛᱚ ᱚᱲᱟᱜ ᱨᱮᱫᱚ ᱢᱤᱫ ᱜᱷᱟᱹᱲᱤᱜ ᱮᱢ ᱠᱟᱹᱢᱤ ᱵᱟᱲᱟ ᱠᱮᱫᱟ ᱵᱟᱜᱤᱣᱟᱫᱟᱢ ᱟᱨᱚ ᱦᱮᱡ ᱮᱱᱟᱢ ᱚᱲᱟᱜ ᱟᱨ ᱚᱱᱟ ᱡᱟᱦᱟᱸ ᱵᱟᱦᱨᱮ ᱠᱟᱹᱢᱤ ᱴᱷᱤᱠᱟᱹᱫᱟᱨ ᱤᱭᱟᱹ ᱠᱟᱹᱢᱤ ᱥᱮ ᱪᱮᱫ ᱚᱱᱟ ᱯᱩᱨᱩᱞᱤᱭᱟᱹ ᱥᱮ ᱟᱥᱟᱱᱥᱳᱞ ᱥᱮᱛᱟᱜ ᱪᱷᱚᱴᱟᱢ ᱚᱲᱚᱜ ᱤᱭᱟᱹᱜᱼᱟ ᱪᱟᱞᱟᱜ ᱟᱢ ᱟᱹᱭᱩᱵ ᱟᱴᱴᱟᱭᱮᱢ ᱦᱤᱡᱩᱜᱼᱟ ᱱᱤᱫᱟᱹ ᱚᱱᱟ ᱦᱚᱛᱮᱡ ᱛᱮ ᱟᱞᱮ ᱫᱚ ᱚᱱᱟ ᱵᱟᱡᱟᱨ ᱠᱟᱹᱢᱤ ᱫᱚ ᱟᱪᱪᱷᱟ ᱫᱚ ᱵᱟᱝᱞᱮ ᱠᱩᱥᱤᱣᱟᱜᱼᱟ